ᱦᱟᱹᱠᱩ ᱥᱟᱵ ᱵᱟᱵᱚᱛ ᱛᱮ ᱚᱱᱠᱟᱱ ᱠᱤᱪᱷᱩ ᱡᱤᱱᱤᱥ ᱠᱚ ᱢᱮᱱᱟᱜᱼᱟ ᱡᱟᱦᱟᱸ ᱫᱚ ᱜᱚᱴᱟ ᱫᱚ ᱵᱟᱝ ᱧᱮᱞ ᱵᱟᱲᱟᱜ ᱜᱮᱭᱟ ᱚᱱᱠᱟᱱᱟᱜ ᱠᱚᱫᱚ ᱢᱤᱫᱴᱟᱹᱝ ᱦᱩᱭᱩᱜ ᱠᱟᱱᱟ ᱦᱟᱹᱲᱤᱜᱟᱲᱟ ᱚᱱᱟ ᱨᱮᱫᱚ ᱫᱟᱜ ᱞᱤᱡᱤᱜ ᱚᱱᱠᱟᱱ ᱡᱟᱭᱜᱟ ᱨᱮ ᱠᱚ ᱵᱮᱱᱟᱣᱟ ᱟᱨ ᱚᱱᱟ ᱡᱟᱦᱟᱸ ᱦᱟᱹᱲᱤ ᱡᱟᱦᱟᱸ ᱴᱩᱠᱩᱡ ᱠᱚ ᱫᱚᱦᱚᱭ ᱫᱚ ᱚᱱᱟ ᱨᱮ ᱦᱟᱹᱠᱩ ᱡᱷᱚᱛᱚ ᱦᱟᱹᱠᱩ ᱠᱚ ᱵᱚᱞᱚ ᱡᱟᱨᱣᱟᱜᱼᱟ ᱚᱱᱠᱟ ᱠᱟᱛᱮᱜ ᱠᱚ ᱵᱮᱱᱟᱣᱟ ᱱᱚᱣᱟ ᱫᱚ